ᱤᱧ ᱫᱚ ᱚᱲᱟᱜ ᱨᱮᱜᱮ ᱡᱚᱛᱚ ᱠᱷᱚᱱ ᱥᱤᱵᱤᱞᱤᱧᱚᱜ ᱡᱚᱢ ᱫᱩᱧ ᱟᱹᱭᱠᱟᱹᱣᱟ ᱪᱮᱫᱟᱜ ᱥᱮ ᱚᱱᱟ ᱨᱮᱫᱚ ᱡᱟᱦᱟᱱᱟᱜ ᱜᱮ ᱱᱤᱡᱮᱨ ᱦᱟᱛ ᱛᱮ ᱱᱤᱡᱮᱨ ᱢᱚᱛᱚᱧ ᱵᱮᱱᱟᱣᱟ ᱥᱮ ᱵᱟᱹᱦᱩ ᱦᱚᱸ ᱢᱮᱱᱟᱭᱟ ᱟᱹᱰᱤ ᱱᱟᱯᱟᱭ ᱫᱷᱟᱨᱟ ᱜᱮ ᱵᱮᱱᱟᱣ ᱫᱷᱮᱪᱟ ᱮᱱᱠᱷᱟᱱ ᱛᱮ ᱟᱹᱰᱤ ᱥᱤᱵᱤᱞᱮ ᱩᱛᱩᱭᱟ ᱡᱮ ᱦᱳᱴᱮᱞ ᱠᱚᱨᱮᱱᱟᱜ ᱫᱚ ᱯᱟᱛᱛᱟ ᱵᱟᱭ ᱧᱟᱢᱟ ᱪᱮᱫᱟᱜ ᱡᱮ ᱡᱟᱦᱟᱱᱟᱜ ᱜᱤᱧ ᱟᱹᱜᱩᱭᱟ ᱟᱹᱰᱤ ᱥᱤᱵᱤᱞᱮ ᱩᱛᱩᱭᱟ ᱦᱟᱹᱠᱩᱧ ᱟᱹᱜᱩ ᱠᱚᱣᱟ ᱥᱩᱱᱩᱢ ᱨᱮ ᱢᱤᱫ ᱜᱷᱟᱹᱲᱤ ᱯᱷᱨᱟᱭ ᱠᱚᱣᱟ ᱛᱟᱨᱯᱚᱨᱮ ᱯᱷᱟᱨᱟᱭ ᱠᱟᱛᱮᱫ ᱢᱚᱡᱽ ᱜᱮ ᱢᱚᱥᱞᱟ ᱠᱚ ᱢᱟᱠᱷᱟᱣ ᱠᱟᱛᱮᱫ ᱟᱹᱰᱤ ᱥᱤᱵᱤᱞ ᱫᱷᱟᱨᱟᱭ ᱩᱛᱩᱭᱟ ᱚᱱᱟᱛᱮ ᱡᱚᱢ ᱦᱚᱸ ᱟᱹᱰᱤ ᱴᱮᱥᱴ ᱮᱢᱚᱱᱠᱤ ᱡᱤᱞ ᱦᱚᱸ ᱟᱹᱰᱤ ᱢᱚᱡᱽ ᱜᱮ ᱩᱛᱩᱭᱟᱭ ᱡᱤᱞ ᱥᱟᱛᱮᱜ ᱡᱩᱫᱤ ᱟᱹᱞᱩ ᱠᱚᱭ ᱢᱮᱥᱟᱞ ᱞᱮᱠᱷᱟᱱ ᱟᱹᱞᱩ ᱞᱟᱦᱟᱨᱮᱭ ᱵᱟᱪᱷᱟᱣᱟ ᱵᱟᱪᱷᱟᱣ ᱠᱟᱛᱮᱫ ᱵᱷᱟᱡᱟ ᱠᱮᱫ ᱜᱮ ᱵᱷᱟᱡᱟ ᱠᱮᱫ ᱜᱮ ᱛᱟᱨᱯᱚᱨᱮ ᱵᱷᱟᱡᱟ ᱵᱟᱲᱟ ᱠᱟᱛᱮᱫ ᱛᱟᱨᱯᱚᱨᱮ ᱡᱤᱞ ᱮ ᱠᱷᱟᱸᱫᱽᱞᱮᱭᱟ ᱢᱟᱞ ᱢᱚᱥᱞᱟ ᱢᱚᱡᱽᱜᱮ ᱞᱟᱜᱟᱣᱟ ᱛᱟᱨᱯᱚᱨ ᱚᱱᱟᱨᱮ ᱟᱨᱦᱚᱸ ᱦᱚᱞᱫᱤ ᱞᱟᱜᱟᱣᱟ ᱛᱳ ᱟᱹᱰᱤ ᱥᱤᱵᱤᱞᱟ ᱮᱛᱚ ᱥᱤᱵᱤᱞᱮ ᱩᱛᱩᱭᱟ ᱡᱮ ᱟᱨ ᱱᱮᱦᱚᱲᱟᱜ ᱠᱷᱚᱱ ᱮᱴᱟᱜ ᱨᱮ ᱢᱚᱱᱜᱮ ᱵᱟᱝ ᱪᱟᱞᱟᱜᱼᱟ ᱩᱱᱟᱹᱜ ᱥᱤᱵᱤᱞ ᱟᱨ ᱵᱷᱟᱸᱰᱟᱱ ᱚᱲᱟᱜ ᱠᱚᱨᱮ ᱫᱚ ᱪᱮᱫᱟᱜ ᱡᱮ ᱵᱟᱝ ᱥᱤᱵᱤᱞᱟ ᱧᱤᱫᱟᱹ ᱨᱮᱠᱚ ᱜᱚᱡ ᱠᱟᱠᱚᱣᱟ ᱡᱤᱞ ᱦᱚᱸ ᱟᱱᱩᱣᱟᱹᱜᱼᱟ ᱚᱱᱟ ᱟᱠᱟᱱᱛᱮ ᱵᱷᱟᱸᱰᱟᱱ ᱚᱲᱟᱜ ᱠᱚᱨᱮᱱᱟᱜ ᱫᱚ ᱡᱟᱹᱥᱛᱤ ᱠᱷᱚᱡ ᱫᱚ ᱵᱟᱝ ᱥᱤᱵᱤᱞᱤᱧᱟᱹ ᱟᱨ ᱦᱳᱴᱮᱞ ᱨᱮ ᱥᱤᱵᱤᱞ ᱫᱚ ᱥᱤᱵᱤᱞ ᱜᱮᱭᱟ ᱛᱚᱵᱮ ᱯᱚᱭᱥᱟ ᱰᱷᱮᱨ ᱰᱷᱮᱨ ᱞᱟᱜᱟᱜ ᱛᱮ ᱡᱚᱢ ᱵᱟᱝ ᱢᱚᱡᱽ ᱡᱟᱦᱟᱱᱟᱜ ᱤᱧ ᱡᱚᱢ ᱨᱮᱦᱚᱸ ᱢᱟᱡᱷᱮ ᱥᱟᱡᱷᱮ ᱟᱭᱢᱟ ᱫᱤᱱ ᱵᱟᱫᱮᱧ ᱪᱟᱞᱟᱣ ᱞᱮᱱᱠᱷᱟᱱ ᱛᱟᱦᱚᱞᱮᱧ ᱡᱚᱢᱟ ᱛᱚ ᱵᱷᱟᱹᱜᱤ ᱜᱤᱧ ᱡᱚᱢᱟ ᱛᱚᱵᱮ ᱚᱲᱟᱜ ᱨᱮ ᱛᱤᱱᱟᱹᱜ ᱜᱟᱱᱤᱧ ᱡᱚᱢᱟ ᱩᱱᱟᱹᱜ ᱜᱟᱱ ᱫᱚ ᱦᱳᱴᱮᱞ ᱨᱮᱫᱚ ᱵᱟᱹᱧ ᱡᱚᱢ ᱫᱟᱲᱮᱭᱟᱜᱼᱟ ᱪᱮᱫᱟᱜ ᱥᱮ ᱦᱳᱴᱮᱞ ᱨᱮᱫᱚ ᱪᱟᱢᱚᱪ ᱯᱤᱪᱷᱩ ᱫᱚᱥ ᱴᱟᱠᱟ ᱠᱟᱛᱮᱫ ᱠᱚᱠᱚᱭᱟᱠᱚ ᱵᱟᱝ ᱚᱱᱟᱛᱮ ᱦᱳᱴᱮᱞ ᱨᱮᱫᱚ ᱡᱟᱹᱥᱛᱤ ᱵᱟᱹᱧ ᱡᱚᱢᱟ ᱟᱨ ᱵᱟᱯᱞᱟ ᱚᱲᱟᱜ ᱠᱚᱨᱮ ᱫᱚ ᱛᱤᱱᱟᱹᱜ ᱜᱟᱱᱮ ᱮᱢ ᱟᱠᱟᱫ ᱢᱮᱭᱟᱭ ᱮᱢ ᱟᱠᱟᱫ ᱢᱮᱭᱟᱭ ᱡᱚᱢ ᱢᱟ ᱥᱟᱱᱟᱜᱮ ᱥᱤᱵᱤᱞ ᱢᱟ ᱥᱤᱵᱤᱞ ᱜᱮ ᱛᱚᱵᱮ ᱢᱚᱱ ᱵᱤᱜ ᱫᱚ ᱵᱟᱝ ᱦᱩᱭᱩᱜᱼᱟ ᱚᱱᱟ ᱤᱭᱟᱹᱛᱮ ᱚᱲᱟᱜ ᱨᱮᱱᱟᱜ ᱫᱚ ᱡᱟᱜᱮ ᱡᱚᱢ ᱥᱟᱱᱟ ᱠᱟᱢ ᱠᱷᱟᱱ ᱢᱤᱫ ᱠᱮᱡᱤ ᱰᱮᱲ ᱠᱮᱡᱤ ᱟᱹᱜᱩᱭ ᱢᱮ ᱟᱨ ᱵᱮᱱᱟᱣ ᱠᱟᱛᱮᱫ ᱥᱤᱵᱤᱞ ᱫᱷᱟᱨᱟ ᱛᱮ ᱡᱚᱢ ᱢᱮ ᱟᱹᱰᱤ ᱥᱤᱵᱤᱞ ᱵᱩᱡᱷᱟᱹᱜᱼᱟ ᱚᱱᱟᱛᱮ ᱤᱧ ᱫᱚ ᱚᱲᱟᱜ ᱨᱮᱜᱮ ᱡᱚᱢᱤᱧ ᱠᱩᱥᱤᱭᱟᱜᱼᱟ